ᱥᱮᱨᱢᱟᱠᱤᱭᱟᱹ ᱡᱟᱛᱨᱟ ᱢᱮᱞᱟ ᱜᱤᱫᱽᱨᱟᱹ ᱡᱚᱦᱚᱜ ᱛᱟᱦᱮᱱ ᱱᱚᱣᱟ ᱩᱭᱦᱟᱹᱨ ᱛᱟᱦᱮᱱᱟ ᱠᱤ ᱥᱮᱨᱢᱟ ᱨᱮ ᱫᱤᱵᱟ ᱥᱚᱦᱨᱟᱭ ᱦᱤᱡᱩᱜᱼᱟ ᱥᱚᱦᱨᱟᱭ ᱵᱟᱫ ᱱᱚᱣᱟ ᱨᱟᱥ ᱯᱟᱛᱟ ᱮᱠ ᱫᱩ ᱥᱚᱯᱛᱟ ᱫᱷᱟᱹᱵᱤᱡ ᱨᱟᱥ ᱯᱟᱛᱟ ᱦᱩᱭᱩᱜᱼᱟ ᱰᱟᱨᱢᱟ ᱦᱩᱭᱩᱜᱼᱟ ᱟᱨ ᱯᱟᱛᱟ ᱚᱱᱟᱨᱮ ᱡᱷᱟᱹᱞᱟᱹᱭ ᱚᱱᱟᱨᱮ ᱤᱭᱟᱹ ᱠᱚᱨᱮ ᱫᱚᱢᱮ ᱫᱮᱡ ᱥᱟᱜᱱᱟᱼᱟ ᱢᱮᱱᱠᱷᱟᱱ ᱚᱱᱟ ᱪᱮᱫ ᱡᱚᱵᱽ ᱜᱮ ᱥᱚᱦᱨᱟᱭ ᱥᱮᱴᱮᱨᱚᱜᱼᱟ ᱮᱱᱠᱷᱟᱱ ᱜᱤᱫᱽᱨᱟᱹ ᱩᱭᱦᱟᱹᱨ ᱫᱚ ᱱᱚᱣᱟᱜᱮ ᱛᱟᱦᱮᱱᱟ ᱠᱤ ᱛᱤᱥ ᱢᱮᱞᱟ ᱞᱮ ᱪᱟᱞᱟᱜ ᱛᱤᱥ ᱚᱱᱟ ᱜᱟᱹᱰᱤ ᱠᱚᱨᱮᱧ ᱫᱮᱡᱚᱜᱼᱟ ᱤᱭᱟᱹ ᱠᱚᱨᱮᱧ ᱫᱮᱡᱚᱜᱼᱟ ᱚᱱᱟᱜᱮ ᱩᱭᱦᱟᱹᱨ ᱛᱟᱦᱮᱱᱟ ᱟᱨ ᱛᱟᱦᱮᱸᱫ ᱢᱚᱠᱚᱨ ᱵᱟᱫᱽ ᱦᱩᱭᱩᱜᱼᱟ ᱱᱚᱰᱮ ᱵᱤᱨᱛᱷᱟ ᱚᱱᱟᱫᱚ ᱥᱯᱳᱨᱴ ᱦᱩᱭᱩᱜᱼᱟ ᱮᱱᱠᱷᱟᱱ ᱜᱤᱫᱽᱨᱟᱹ ᱢᱚᱱᱮᱛᱮ ᱱᱚᱣᱟ ᱦᱩᱭᱩᱜᱼᱟ ᱥᱯᱳᱨᱴ ᱨᱮ ᱵᱷᱟᱜᱤᱧ ᱦᱟᱛᱟᱣ ᱢᱟ ᱥᱯᱳᱨᱴ ᱨᱤᱧ ᱫᱟᱹᱲᱟ ᱵᱮᱞᱩᱱ ᱯᱚᱥᱟᱜ ᱜᱟᱹᱲᱤ ᱮᱱᱮᱡ ᱠᱚᱦᱟᱸᱜ ᱦᱩᱭᱩᱜᱼᱟ ᱚᱸᱰᱮ ᱫᱚ ᱟᱨ ᱢᱤᱫᱴᱤᱡ ᱢᱮᱱᱟᱜᱼᱟ ᱞᱮᱴᱚ ᱯᱟᱛᱟ ᱡᱟᱦᱟᱸ ᱠᱤ ᱱᱚᱣᱟ ᱮᱯᱨᱤᱞ ᱢᱟᱹᱦᱱᱟᱹ ᱤᱭᱟᱹᱨᱮ ᱦᱩᱭᱩᱜᱼᱟ ᱚᱱᱟ ᱪᱷᱟᱹᱛᱩ ᱠᱩᱲᱟᱹ ᱵᱟᱫᱽ ᱦᱩᱭᱩᱜᱼᱟ ᱠᱤᱭᱩ ᱠᱤ ᱚᱸᱰᱮ ᱫᱚ ᱰᱨᱟᱢᱟ ᱦᱩᱭᱩᱜᱼᱟ ᱚᱱᱟᱦᱚᱸ ᱥᱮᱛᱟᱜ ᱰᱨᱟᱢᱟ ᱦᱩᱭᱩᱜᱼᱟ ᱚᱸᱰᱮ ᱫᱚᱢᱮ ᱛᱟᱦᱮᱸ ᱨᱟᱹᱥᱠᱟᱹ ᱵᱩᱡᱷᱟᱹᱜᱼᱟ ᱚᱸᱰᱮ ᱵᱮᱞᱩᱱ ᱠᱚ ᱠᱤᱨᱤᱧᱟᱢᱟ ᱤᱧ ᱫᱚ ᱱᱚᱣᱟ ᱡᱟᱦᱟᱧ ᱤᱫᱤ ᱛᱟᱦᱮᱸᱫ ᱡᱮᱛᱮ ᱯᱟᱛᱟᱧ ᱧᱮᱞ ᱢᱟ ᱟᱨ ᱡᱷᱩᱞᱟᱹ ᱨᱮᱫᱚ ᱟᱨ ᱵᱮᱞᱩᱱ ᱫᱚᱠᱚ ᱠᱤᱨᱤᱧᱟᱹᱧ ᱢᱟᱜᱮ ᱟᱨ ᱚᱸᱰᱮ ᱱᱟᱣᱟ ᱱᱟᱣᱟ ᱜᱟᱹᱰᱤ ᱠᱚ ᱵᱮᱞᱩᱱ ᱠᱚ ᱯᱩᱛᱞᱟᱹ ᱠᱚᱦᱚᱸ ᱫᱚᱢᱮ ᱠᱚ ᱧᱟᱢᱚᱜᱼᱟ ᱠᱷᱮᱞᱳᱱᱟ ᱠᱚ ᱫᱟᱠᱟ ᱩᱛᱩ ᱤᱥᱤᱱᱟᱞᱮ ᱥᱟᱢᱟᱱ ᱠᱚ ᱫᱚᱢᱮ ᱠᱤᱨᱤᱧ ᱦᱩᱭᱩᱜᱼᱟ ᱩᱱ ᱫᱚ ᱛᱟᱦᱮᱸᱫ ᱫᱚᱢᱮ ᱚᱱᱟᱠᱚ ᱧᱟᱢᱚᱜᱼᱟ ᱛᱚ ᱚᱱᱟᱜᱮ ᱤᱧᱟᱹᱜ ᱤᱭᱟᱹ ᱠᱟᱱᱟ ᱠᱤ ᱜᱤᱫᱽᱨᱟᱹ ᱡᱚᱦᱚᱜ ᱫᱚ ᱱᱟᱣᱟ ᱱᱟᱣᱟ ᱠᱷᱮᱞᱳᱱᱟ ᱠᱚ ᱠᱤᱨᱤᱧ ᱦᱚᱪᱚ ᱠᱚᱢᱮ ᱚᱲᱟᱜ ᱨᱮ ᱵᱟᱥ ᱤᱱᱟᱹᱜᱮ